ᱪᱮᱬᱮ ᱫᱚ ᱡᱚᱛᱚᱜᱮ ᱩᱨᱩᱢ ᱠᱚᱣᱟᱞᱮ ᱩᱱᱠᱩᱣᱟᱜ ᱨᱟᱦᱟ ᱟᱲᱟᱝᱞᱮ ᱟᱸᱡᱚᱢ ᱞᱮᱠᱷᱟᱡ ᱜᱮᱞᱮ ᱵᱩᱡᱽ ᱫᱟᱲᱮᱭᱟ ᱠᱚᱣᱟ ᱱᱩᱭᱫᱚ ᱚᱠᱚᱭ ᱪᱮᱬᱮ ᱨᱟᱨᱟᱜ ᱠᱟᱱᱟᱭ ᱢᱮᱱᱛᱮ ᱡᱟᱦᱟᱸ ᱫᱚ ᱠᱩᱭᱞᱤ ᱪᱮᱬᱮ ᱦᱚᱸ ᱠᱩᱦᱩ ᱠᱩᱦᱩ ᱠᱚ ᱨᱟᱜᱟ ᱩᱱᱠᱩ ᱫᱚᱠᱚ ᱦᱮᱸᱫᱮ ᱜᱮᱠᱚ ᱛᱟᱦᱮᱱᱟ ᱟᱨ ᱯᱤᱭᱳ ᱪᱮᱬᱮ ᱫᱚ ᱯᱤᱭᱳ ᱪᱮᱬᱮ ᱫᱚ ᱚᱱᱠᱟ ᱯᱤᱭᱳ ᱯᱤᱭᱳ ᱠᱚ ᱨᱟᱜᱟ ᱱᱚᱣᱟ ᱠᱟᱨᱚᱱᱛᱮ ᱩᱱᱠᱩ ᱫᱚ ᱯᱤᱭᱳ ᱪᱮᱬᱮᱞᱮ ᱢᱮᱛᱟ ᱠᱚᱣᱟ ᱩᱱᱠᱩ ᱫᱚ ᱨᱚᱝ ᱨᱮᱫᱚ ᱧᱮᱞᱚᱜᱼᱟ ᱥᱟᱥᱟᱝ ᱫᱟᱜ ᱜᱮ ᱟᱨ ᱱᱩᱠᱩ ᱟᱭᱢᱟ ᱜᱚᱴᱟᱝ ᱪᱮᱬᱮ ᱪᱮᱬᱮ ᱫᱚ ᱟᱭᱢᱟ ᱜᱚᱴᱟᱝ ᱜᱮ ᱢᱮᱱᱟᱜ ᱠᱚᱣᱟ ᱩᱱᱠᱩ ᱨᱟᱜ ᱨᱮᱜᱮᱞᱮ ᱵᱩᱡᱽ ᱫᱟᱲᱮ ᱠᱚᱣᱟᱡᱮ ᱚᱠᱚᱭ ᱫᱚ ᱚᱠᱟ ᱞᱮᱠᱟᱱ ᱨᱟᱦᱟ ᱟᱲᱟᱝᱛᱮ ᱨᱟᱜ ᱮᱫᱟᱭ ᱚᱠᱚᱭ ᱪᱮᱬᱮ ᱟᱫᱚ ᱨᱟᱦᱟ ᱨᱮᱜᱮᱞᱮ ᱵᱩᱡᱽ ᱫᱟᱲᱮ ᱠᱚᱣᱟ ᱩᱱᱤ ᱨᱟᱜ ᱞᱮᱠᱷᱟᱱᱜᱮ ᱵᱩᱡᱽ ᱫᱟᱲᱮᱭᱟᱜᱼᱟ ᱱᱩᱭᱫᱚ ᱱᱩᱭ ᱪᱮᱬᱮ ᱨᱟᱜ ᱮᱫᱟᱭ ᱢᱮᱱᱛᱮ ᱟᱫᱚ ᱧᱮᱞᱰᱚ ᱵᱟᱝ ᱫᱚᱨᱠᱟᱨᱚᱜᱼᱟ ᱟᱫᱚ ᱧᱮᱧᱮᱞ ᱫᱚ ᱨᱟᱜ ᱨᱮᱜᱮᱞᱮ ᱵᱩᱡᱽ ᱫᱟᱲᱮᱜᱼᱟ ᱡᱮᱢᱚᱱ ᱯᱷᱩᱪᱤ ᱪᱮᱬᱮ ᱥᱩᱪ ᱪᱮᱬᱮ ᱥᱩᱪ ᱥᱩᱪ ᱠᱚ ᱨᱟᱜᱟ ᱡᱮᱢᱚᱱ ᱴᱤᱜ ᱴᱚᱲᱚᱜ ᱪᱮᱬᱮ ᱴᱤᱜ ᱴᱚᱲᱚᱜ ᱪᱮᱬᱮ ᱡᱮᱢᱚᱱ ᱚᱱᱠᱟ ᱴᱤᱜ ᱴᱚᱲᱚᱜ ᱞᱮᱠᱟᱜᱮ ᱡᱟᱦᱟᱸ ᱧᱩᱛᱩᱢ ᱪᱮᱫ ᱞᱮᱠᱟ ᱚᱱᱠᱟ ᱜᱮᱠᱚ ᱨᱟᱜᱟ ᱚᱱᱟ ᱤᱠᱟᱹᱛᱮ ᱪᱮᱬᱮ ᱫᱚ ᱡᱚᱛᱚ ᱜᱮᱞᱮ ᱩᱨᱩᱢ ᱠᱚᱣᱟ ᱟᱨ ᱠᱟᱹᱦᱩ ᱪᱮᱬᱮ ᱡᱮᱢᱚᱱ ᱠᱟᱜ ᱠᱟᱜ ᱠᱚ ᱨᱟᱜᱟ ᱩᱱᱠᱩ ᱫᱚ ᱦᱮᱸᱫᱮ ᱜᱮᱠᱚ ᱛᱟᱦᱮᱱᱟ ᱚᱱᱟ ᱤᱭᱠᱷᱟᱹᱛᱮ ᱟᱞᱮ ᱫᱚ ᱢᱳᱵᱟᱭᱤᱞ ᱨᱮᱫᱚ ᱪᱮᱬᱮ ᱠᱚ ᱤᱫᱤ ᱠᱟᱛᱮᱫ ᱮᱯᱥ ᱫᱚ ᱵᱟᱝᱞᱮ ᱵᱮᱵᱚᱦᱟᱨᱟ ᱢᱟᱱᱮ ᱟᱞᱮᱫᱚ ᱪᱮᱬᱮ ᱧᱮᱞ ᱠᱟᱛᱮᱫ ᱜᱮᱞᱮ ᱩᱨᱩᱢ ᱠᱚᱣᱟ ᱟᱨ ᱩᱱᱠᱩᱣᱟᱜ ᱨᱟᱦᱟ ᱟᱲᱟᱝ ᱦᱚᱸ ᱟᱸᱡᱚᱢ ᱞᱮᱠᱷᱟᱡ ᱜᱮᱞᱮ ᱵᱤᱨᱼᱵᱩᱨᱩᱨᱮ ᱵᱩᱡᱽ ᱫᱟᱲᱮᱭᱟᱜ ᱟᱞᱮ ᱱᱩᱭᱫᱚ ᱱᱩᱭ ᱪᱮᱬᱮᱟᱜ ᱨᱟᱦᱟ ᱟᱲᱟᱝ ᱠᱟᱱᱟ ᱱᱚᱣᱟ ᱟᱨᱚᱱᱛᱮ ᱟᱞᱮ ᱮᱯᱥ ᱠᱚᱫᱚ ᱵᱟᱝᱞᱮ ᱵᱮᱵᱚᱦᱟᱨᱟ ᱢᱳᱵᱟᱭᱤᱞ ᱨᱮ